ᱦᱮᱸ ᱤᱧᱫᱚ ᱟᱫᱽᱨᱟ ᱪᱟᱞᱟᱜ ᱤᱧ ᱢᱮᱱᱫᱟ ᱟᱫᱽᱨᱟ ᱪᱟᱞᱟᱜ ᱤᱧ ᱢᱮᱱᱮᱫ ᱠᱷᱟᱡ ᱫᱚ ᱴᱨᱮᱹᱱ ᱴᱨᱮ ᱱ ᱨᱤᱧ ᱫᱮᱡᱚᱜᱼᱟ ᱟᱨᱤᱧ ᱪᱟᱞᱟᱜᱼᱟ ᱛᱚ ᱚᱲᱟᱜ ᱨᱮ ᱠᱟᱹᱢᱤ ᱠᱟᱹᱢᱤ ᱛᱮᱜᱮ ᱟᱹᱰᱤ ᱚᱴᱟᱭᱤᱢ ᱦᱩᱭᱮᱱ ᱛᱤᱧᱟ ᱟᱫᱚᱧ ᱢᱮᱱᱫᱟ ᱛᱚᱵᱮᱧ ᱛᱟᱲᱟᱢ ᱛᱮᱜᱤᱧ ᱪᱟᱞᱟᱜᱼᱟ ᱮᱠᱴᱩᱠᱩ ᱡᱚᱨ ᱧᱚᱜ ᱤᱧ ᱛᱟᱲᱟᱢᱟ ᱟᱨ ᱵᱟᱠᱷᱟᱡ ᱤᱧ ᱧᱤᱨᱟᱜᱼᱟ ᱧᱤᱨ ᱠᱟᱛᱮ ᱜᱮ ᱴᱨᱮᱹᱱ ᱤᱧ ᱥᱟᱵᱟ ᱟᱫᱚ ᱴᱨᱮ ᱱ ᱦᱚᱸᱧ ᱧᱮᱞᱮᱫᱟ ᱵᱟᱝ ᱤᱧ ᱠᱩᱪᱷᱩᱠ ᱫᱩᱨ ᱪᱟᱞᱟᱣ ᱛᱮᱜᱮ ᱥᱤᱴᱤᱧ ᱟᱸᱡᱚᱢ ᱠᱮᱫᱟ ᱡᱮ ᱴᱨᱮᱹᱱ ᱫᱚ ᱯᱟᱨᱚᱢ ᱮᱱᱟ ᱟᱫᱚ ᱩᱱ ᱡᱚᱠᱷᱚᱡ ᱫᱚ ᱪᱮᱫ ᱤᱧ ᱪᱤᱠᱟᱭᱟ ᱦᱚᱨ ᱨᱮᱜᱤᱧ ᱫᱩᱲᱩᱵ ᱮᱱᱟ ᱦᱚᱨ ᱨᱮ ᱫᱩᱲᱩᱵ ᱮᱱ ᱠᱷᱟᱡ ᱫᱩᱧ ᱢᱤᱫ ᱜᱷᱟᱹᱲᱤᱜ ᱚᱱᱮ ᱡᱮᱧ ᱧᱤᱨᱟᱜ ᱛᱟᱦᱮᱸᱜ ᱡᱟᱦᱟᱸ ᱧᱤᱨ ᱞᱟᱸᱜᱟ ᱚᱱᱟ ᱫᱚᱢ ᱢᱚᱢ ᱠᱚ ᱤᱭᱟᱹ ᱠᱚ ᱡᱤᱨᱟᱹᱣ ᱤᱱᱟᱹᱧ ᱟᱨ ᱡᱤᱨᱟᱹᱣ ᱠᱟᱛᱮ ᱫᱚ ᱟᱫᱚ ᱪᱮᱫ ᱪᱚ ᱢᱮᱱᱫᱟᱹᱧ ᱛᱚᱵᱮ ᱚᱱᱮ ᱚᱱᱠᱟᱛᱮ ᱢᱤᱫᱴᱟᱝ ᱴᱮᱠᱴᱟᱨ ᱪᱟᱹᱞᱩᱜ ᱠᱟᱱᱟ ᱴᱮᱠᱴᱟᱨ ᱤᱧ ᱢᱮᱛᱟᱭᱟᱥᱮ ᱟᱫᱚ ᱴᱮᱠᱴᱟᱨ ᱦᱚᱸ ᱢᱮᱛᱟ ᱫᱮᱭᱟ ᱢᱮᱱᱫᱟᱭ ᱵᱟᱝ ᱤᱧᱟᱹᱜ ᱫᱚ ᱴᱚᱯ ᱢᱮᱱᱟᱜ ᱛᱤᱧᱟᱹ ᱤᱧᱫᱚ ᱵᱟᱹᱧ ᱤᱫᱤ ᱢᱮᱭᱟ ᱚᱱᱛᱮ ᱫᱚ ᱵᱟᱹᱧ ᱪᱟᱞᱟᱜᱼᱟ ᱟᱨᱚ ᱤᱱᱟᱹ ᱵᱟᱫᱽ ᱠᱷᱟᱡ ᱜᱮ ᱢᱮᱱᱫᱟᱹᱧ ᱛᱚᱵᱮ ᱚᱱᱟ ᱥᱚᱲᱚᱠ ᱥᱮᱫ ᱤᱧ ᱪᱟᱞᱟᱜᱼᱟ ᱚᱱᱛᱤᱧᱧ ᱪᱟᱞᱟᱣ ᱞᱮᱱᱠᱷᱟᱱ ᱢᱤᱫᱴᱟᱝ ᱴᱳᱴᱳ ᱚᱱᱛᱮ ᱠᱷᱚᱱ ᱦᱤᱡᱩᱜ ᱠᱟᱱᱟ ᱟᱫᱚᱧ ᱢᱮᱛᱟᱭ ᱠᱟᱱᱟ ᱟᱫᱽᱨᱟᱢ ᱤᱫᱤ ᱦᱚᱴᱚ ᱠᱟᱹᱧᱟᱹ ᱟᱫᱚᱭ ᱢᱮᱱᱫᱟ ᱱᱩᱱᱟᱹᱜ ᱯᱚᱭᱥᱟᱧ ᱦᱟᱛᱟᱣᱟ ᱟᱨ ᱩᱱᱟᱹᱜ ᱯᱚᱭᱥᱟ ᱫᱚ ᱵᱟᱹᱱᱩᱜ ᱛᱤᱧᱟᱹ ᱟᱫᱚ ᱪᱤᱠᱟ ᱠᱟᱛᱮ ᱴᱳᱴᱳ ᱨᱮᱦᱚᱸᱧ ᱫᱮᱡᱚᱜᱼᱟ ᱟᱫᱚ ᱴᱳᱴᱳ ᱨᱮᱦᱚᱸ ᱤᱧᱫᱚ ᱵᱟᱹᱧ ᱫᱮᱡ ᱫᱟᱲᱮᱣᱟᱜ ᱠᱟᱱᱟ ᱟᱫᱚᱧ ᱢᱮᱱᱫᱟ ᱱᱤᱭᱟᱹᱜ ᱛᱮ ᱡᱩᱫᱤᱢ ᱤᱫᱤᱧᱟ ᱠᱷᱩᱵ ᱠᱚᱢ ᱯᱚᱭᱥᱟᱛᱮ ᱟᱫᱚ ᱩᱱᱤ ᱦᱚᱸ ᱵᱚᱦᱚᱜ ᱜᱮ ᱦᱩᱛᱢᱟᱹᱭᱫᱟ ᱟᱫᱚᱧ ᱢᱮᱛᱟᱭ ᱠᱟᱱᱟ ᱟᱹᱰᱤ ᱫᱚᱨᱠᱟᱨ ᱯᱟᱲᱟᱣ ᱢᱮᱱᱟᱜ ᱛᱤᱧᱟᱹ ᱤᱫᱤ ᱠᱟᱹᱧ ᱢᱮᱜᱮ ᱫᱮᱞᱟ ᱟᱫᱚ ᱟᱹᱰᱤ ᱠᱟᱦᱟᱨ ᱠᱩᱦᱩᱨ ᱠᱟᱛᱮ ᱟᱫᱚᱭ ᱫᱮᱡ ᱜᱮᱛᱤᱧ ᱜᱮᱭᱟ ᱟᱨᱤᱧ ᱢᱮᱛᱟᱭ ᱠᱟᱱᱟ ᱫᱚᱢᱮ ᱡᱳᱨ ᱡᱩᱫᱤᱢ ᱪᱟᱹᱞᱩᱭᱟ ᱛᱚᱵᱮ ᱠᱷᱟᱡ ᱤᱧ ᱫᱚᱱᱟ ᱤᱧᱫᱩᱧ ᱵᱚᱛᱚᱨᱚᱜ ᱠᱟᱱᱟ ᱟᱫᱚ ᱡᱳᱨ ᱫᱚ ᱵᱟᱝ ᱤᱧ ᱪᱟᱹᱞᱩ ᱦᱚᱪᱚᱭᱮ ᱠᱟᱱᱟ ᱚᱱᱞᱟ ᱠᱟᱛᱮ ᱜᱮ ᱞᱟᱦᱟ ᱜᱟᱹᱰᱤ ᱢᱟ ᱯᱷᱟᱠᱟᱣ ᱦᱩᱭᱮᱱ ᱟᱫᱚ ᱴᱳᱴᱳᱜᱮ ᱵᱟᱹᱭ ᱵᱟᱹᱭᱛᱮ ᱵᱟᱹᱭ ᱵᱟᱹᱭᱛᱮ ᱚᱱᱠᱟ ᱠᱟᱛᱮ ᱜᱮ ᱤᱫᱤ ᱠᱤᱫᱤᱧᱟ